ᱤᱧ ᱡᱟᱦᱟᱸ ᱴᱚᱴᱷᱟᱨᱤᱧ ᱛᱟᱦᱮᱸᱱᱟ ᱚᱱᱟ ᱴᱚᱴᱷᱟ ᱨᱮᱱ ᱦᱚᱲ ᱠᱚᱫᱚ ᱟᱰᱤᱼᱟᱰᱤ ᱡᱟᱭᱜᱟ ᱫᱟᱬᱟᱱ ᱠᱚ ᱠᱩᱥᱤᱭᱟᱜᱼᱟ ᱢᱮᱱᱠᱷᱟᱱ ᱚᱱᱟ ᱠᱚ ᱢᱚᱫᱽᱫᱷᱮ ᱨᱮ ᱢᱮᱱᱼᱢᱮᱱ ᱫᱚ ᱦᱩᱭᱩᱜ ᱠᱟᱱᱟᱼ ᱡᱟᱦᱟᱸ ᱫᱚᱠᱚ ᱪᱟᱞᱟᱜᱼᱟ ᱫᱷᱟᱨᱢᱤᱠ ᱡᱟᱭᱜᱟ ᱠᱚ ᱥᱮ ᱥᱚᱢᱩᱫᱨᱚ ᱠᱚ ᱮᱸᱜ ᱡᱮᱢᱚᱱ ᱦᱩᱭᱩᱜ ᱛᱟᱦᱮᱸᱱᱟ ᱢᱟᱭᱟᱯᱩᱨ ᱠᱚ ᱪᱟᱞᱟᱜ ᱛᱟᱦᱮᱸᱱᱟ ᱯᱩᱨᱤ ᱠᱚ ᱪᱟᱞᱟᱜ ᱛᱟᱦᱮᱸᱱᱟ ᱫᱤᱜᱷᱟ ᱠᱚ ᱪᱟᱞᱟᱜ ᱛᱟᱦᱮᱸᱱᱟ ᱟᱨᱚ ᱱᱚᱛᱮ ᱯᱟᱦᱟᱲᱤ ᱮᱞᱟᱠᱟ ᱡᱟᱦᱟᱸ ᱨᱮ ᱞᱩᱜᱩᱵᱩᱨᱩ ᱚᱱᱛᱮ ᱠᱚ ᱪᱟᱞᱟᱜ ᱛᱟᱦᱮᱸᱱᱟ ᱯᱩᱨᱩᱞᱤᱭᱟ ᱠᱚ ᱯᱟᱧᱪᱮᱛ ᱯᱟᱦᱟᱲ ᱠᱚ ᱱᱤᱭᱟᱹ ᱠᱚ ᱡᱟᱭᱜᱟ ᱜᱮ ᱵᱤᱥᱤ ᱠᱚ ᱪᱟᱞᱟᱜ ᱛᱟᱦᱮᱸᱱ ᱠᱩᱥᱤᱭᱟᱜ ᱛᱟᱦᱮᱸᱱ